ᱦᱮᱞᱳ ᱦᱮᱞᱳ ᱦᱮᱸ ᱚᱠᱚᱭ ᱵᱮᱱ ᱞᱟᱹᱭ ᱮᱫᱟ ᱚᱸᱻ ᱞᱟᱜᱟᱣ ᱠᱟᱱᱟ ᱱᱚᱰᱮ ᱠᱩᱞᱟᱹᱵᱮᱲᱟ ᱦᱳᱭ ᱦᱚᱸ ᱠᱷᱩᱞᱟᱹ ᱜᱮᱭᱟ ᱵᱞᱟᱣᱩᱡᱽ ᱨᱮ ᱟᱫᱚ ᱪᱮᱫ ᱞᱮᱠᱟ ᱵᱤᱱ ᱥᱤᱞᱟᱭ ᱦᱚᱪᱚᱭᱟ ᱛᱚ ᱚᱱᱟ ᱦᱤᱥᱟᱹᱵᱽ ᱫᱟᱢ ᱞᱤᱧ ᱦᱟᱛᱟᱣᱟ ᱦᱳᱭ ᱯᱞᱮᱱ ᱨᱮᱫᱚ ᱟᱲᱟᱭ ᱥᱚ ᱴᱟᱠᱟ ᱜᱟᱱ ᱚᱸᱻ ᱟᱫᱷᱟ ᱜᱷᱚᱱᱴᱟ ᱞᱮᱴ ᱛᱮ ᱦᱤᱡᱩᱜ ᱵᱤᱱ ᱦᱳᱭ ᱧᱟᱢᱮᱧ ᱟ ᱵᱤᱱ ᱦᱳᱭ ᱦᱤᱡᱩᱜ ᱵᱤᱱ ᱞᱟᱜᱟᱜᱼᱟ ᱚᱱᱟ ᱮᱹᱠ ᱥᱟᱯᱛᱟ ᱫᱚ ᱞᱟᱜᱟᱜ ᱜᱮᱭᱟ ᱵᱷᱟᱞᱮ ᱜᱮ ᱛᱚᱠᱷᱚᱱ ᱫᱚ ᱢᱚᱬᱮ ᱢᱟᱦᱟ ᱞᱟᱜᱟᱜᱼᱟ ᱦᱳᱭ ᱟᱥᱛᱮ ᱟᱥᱛᱮ ᱞᱟᱸᱜᱟᱣ ᱞᱮᱠᱷᱟᱱ ᱫᱚ ᱦᱩᱭᱩᱜᱼᱟ ᱛᱤᱱᱟᱹᱜ ᱫᱩ ᱥᱚ ᱴᱟᱠᱟ ᱜᱟᱱ ᱦᱳᱭ ᱟᱫᱚ ᱟᱹᱵᱤᱱ ᱡᱟᱦᱟᱸ ᱞᱮᱠᱟ ᱵᱮᱱᱟᱣ ᱥᱟᱱᱟ ᱵᱮᱱᱟ ᱚᱱᱠᱟ ᱦᱤᱥᱟᱹᱵᱽ ᱟᱹᱞᱤᱧ ᱯᱩᱭᱥᱟᱹ ᱞᱤᱧ ᱦᱟᱛᱟᱣᱟ ᱦᱳᱭ ᱦᱳᱭ ᱦᱳᱭ ᱟᱹᱵᱤᱱ ᱦᱤᱡᱩᱜ ᱟᱹᱵᱤᱱ ᱛᱚ ᱮᱱᱠᱷᱟᱱ ᱜᱮᱦᱟᱸᱜ ᱟᱹᱞᱤᱧ ᱞᱟᱹᱭ ᱵᱩᱡᱷᱟᱹᱣ ᱟᱹᱵᱤᱱᱟ ᱠᱤ ᱱᱚᱝᱠᱟ ᱥᱤᱞᱟᱹᱭ ᱨᱮᱫᱚ ᱱᱤᱱᱟᱹᱜ ᱞᱟᱜᱟᱜᱼᱟ ᱱᱚᱝᱠᱟ ᱨᱮᱫᱚ ᱱᱤᱱᱟᱹᱜ ᱚᱱᱟ ᱦᱤᱥᱟᱹᱵ ᱛᱮ ᱯᱩᱭᱥᱟᱹ ᱞᱤᱧ ᱦᱟᱛᱟᱣ ᱟᱹᱞᱤᱧ ᱦᱳᱭ ᱜᱟᱱᱚᱜ ᱜᱮᱭᱟ ᱟᱨ ᱛᱤᱱᱥᱚ ᱴᱟᱠᱟ ᱱᱟᱜ ᱟᱹᱜᱩ ᱛᱟᱨᱟ ᱠᱟᱜ ᱵᱤᱱ ᱦᱳᱭ ᱯᱟᱪᱮᱜ ᱟᱨᱚ ᱰᱤᱡᱟᱭᱤᱱ ᱫᱷᱟᱨᱟ ᱥᱤᱞᱟᱭ ᱥᱟᱱᱟ ᱦᱚᱪᱚ ᱵᱮᱱ ᱠᱷᱟᱱ ᱫᱚ ᱦᱳᱭ ᱦᱳᱭ ᱪᱮᱫ ᱱᱮᱛᱟᱨ ᱢᱟ ᱰᱤᱡᱟᱭᱤᱱ ᱰᱤᱡᱟᱭᱤᱱ ᱜᱮᱠᱚ ᱦᱚᱨᱚᱜᱮᱫᱟ ᱛᱚ ᱦᱚᱸ ᱦᱮᱸ ᱛᱚ ᱛᱚ ᱦᱤᱡᱩᱜ ᱵᱤᱱ ᱮᱱᱠᱷᱟᱱ ᱦᱟᱸᱜ ᱦᱮᱥᱮ ᱡᱩᱫᱤ ᱟᱨ ᱟᱨᱦᱚᱸ ᱜᱟᱛᱮ ᱠᱚ ᱛᱟᱹᱵᱤᱱ ᱢᱮᱱᱟᱜ ᱠᱚᱣᱟ ᱦᱳᱭ ᱛᱚᱵᱮ ᱢᱟ ᱦᱤᱡᱩᱜ ᱵᱮᱱ ᱚᱱᱠᱟ ᱜᱮ ᱥᱟᱶ ᱥᱟᱶ ᱨᱮ ᱟᱨ ᱡᱚᱴᱟᱣ ᱠᱚᱦᱚᱸ ᱟᱹᱜᱩ ᱛᱚᱨᱟ ᱠᱚᱵᱤᱱ ᱦᱟᱸᱜ ᱦᱳᱭ ᱦᱳᱭ ᱦᱤᱡᱩᱜ ᱵᱮᱱ ᱦᱟᱸᱜ ᱟᱹᱞᱤᱧ ᱫᱚ ᱠᱷᱩᱞᱟᱹᱣ ᱠᱟᱜ ᱜᱮᱭᱟᱞᱤᱧ ᱦᱟᱸᱜ ᱦᱳᱭ ᱵᱚᱱᱫᱚᱭ ᱟᱹᱞᱤᱧ ᱟᱹᱞᱤᱧ ᱦᱟᱱᱮ ᱪᱷᱚᱭ ᱵᱟᱡᱮ ᱥᱮᱫ ᱪᱤᱠᱟᱛᱮ ᱥᱩᱨ ᱨᱮᱜᱮ ᱛᱚ ᱚᱲᱟᱜ ᱠᱚ ᱮᱱᱠᱷᱟᱱ ᱚᱱᱟ ᱠᱷᱟᱹᱛᱤᱨ ᱛᱮ ᱪᱷᱚᱭ ᱵᱟᱡᱮ ᱜᱮᱞᱤᱧ ᱵᱚᱱᱫᱽᱼᱟ ᱦᱳᱭ ᱦᱳᱭ ᱦᱳᱭ ᱴᱷᱤᱠ ᱜᱮᱭᱟ ᱛᱚᱵᱮ